ᱡᱟᱭᱜᱟ ᱠᱚᱨᱮᱱᱟᱜ ᱞᱚᱠᱮᱥᱚᱱ ᱥᱮ ᱴᱷᱟᱶ ᱠᱚᱫᱚ ᱦᱩᱭᱩᱜ ᱠᱟᱱᱟ ᱞᱩᱜᱩᱵᱩᱨᱩ ᱥᱤᱢᱲᱤᱯᱟ ᱚᱠᱟᱢ ᱵᱩᱨᱩ ᱥᱩᱞᱟᱹᱭᱯᱟᱲ ᱰᱮᱢ ᱯᱟᱠᱲᱟ ᱵᱩᱨᱩ

ᱰᱷᱮᱠᱤᱭᱟᱹᱵᱩᱨᱩ ᱱᱚᱝᱠᱟᱜᱮ ᱟᱨᱦᱚᱸ ᱟᱹᱰᱤᱜᱟᱱ ᱢᱮᱱᱟᱜ ᱠᱟᱜᱼᱟ